ᱟᱞᱮ ᱱᱤᱭᱟᱹ ᱠᱚᱨᱮᱫᱚ ᱨᱩᱣᱟᱹᱜ ᱨᱮᱭᱟᱜ ᱫᱚ ᱢᱩᱥᱠᱤᱞ ᱜᱮ ᱟᱨᱦᱚᱸ ᱪᱮᱫᱟᱜ ᱵᱟᱝᱼᱟ ᱡᱮ ᱚᱱᱮ ᱟᱞᱮᱫᱚ ᱱᱤᱭᱟᱹ ᱠᱚᱨᱮᱦᱚᱸ ᱦᱟᱥᱯᱟᱛᱟᱞ ᱢᱟ ᱦᱮᱱᱟᱜ ᱠᱟᱫᱟ ᱵᱟᱞᱮ ᱵᱮᱥᱳᱜ ᱠᱟᱱᱟ ᱟᱫᱚ ᱟᱞᱮᱫᱚ ᱦᱚᱱᱮᱞᱮ ᱪᱟᱞᱟᱜ ᱠᱟᱱᱟ ᱞᱟᱹᱴᱩ ᱞᱟᱹᱴᱩ ᱡᱟᱭᱜᱟ ᱡᱷᱟᱹᱞ ᱡᱷᱟᱹᱞ ᱡᱟᱭᱜᱟᱞᱮ ᱪᱟᱞᱟᱜ ᱠᱟᱱᱟ ᱨᱟᱭᱜᱚᱸᱡᱽ ᱢᱟᱞᱫᱚᱦᱚ ᱛᱟᱨᱯᱚᱨᱮ ᱵᱷᱮᱞᱳᱲ ᱴᱮᱞᱳᱲ ᱮᱢᱟᱱ ᱟᱫᱚ ᱟᱹᱰᱤ ᱠᱚᱥᱴᱚ ᱠᱟᱛᱮᱞᱮ ᱨᱟᱱ ᱦᱚᱪᱚᱜ ᱠᱟᱱᱟ ᱢᱚᱡᱽ ᱫᱚ ᱢᱮᱱᱟᱜ ᱞᱮᱜᱮᱭᱟ ᱛᱟᱦᱚᱞᱮ ᱟᱯᱮ ᱟᱞᱮ ᱟᱛᱳ ᱨᱮᱦᱚᱸ ᱚᱱᱠᱟᱜᱮ ᱡᱮ ᱚᱠᱚᱭ ᱨᱩᱣᱟᱹᱜ ᱠᱟᱱᱟᱭ ᱫᱩᱠᱩᱜ ᱠᱟᱱᱟᱭ ᱡᱚᱛᱚ ᱠᱚᱛᱮ ᱜᱚᱲᱚ ᱜᱚᱯᱚᱲᱚ ᱠᱚ ᱮᱢᱚᱜ ᱠᱟᱱᱟ ᱦᱤᱥᱟᱹᱵ ᱛᱮᱞᱮ ᱪᱟᱞᱟᱜ ᱠᱟᱱᱟ ᱵᱟᱦᱨᱮ ᱥᱮᱡ ᱨᱟᱱ ᱢᱩᱨᱜᱟᱹᱱᱚᱜ ᱞᱟᱹᱜᱤᱫ ᱟᱫᱚ ᱪᱤᱠᱟᱹᱭᱟᱢ ᱱᱚᱝᱠᱟ ᱛᱮᱜᱮ ᱢᱮᱱᱟᱜ ᱞᱮᱭᱟ ᱥᱟᱥᱛᱷᱚ ᱟᱫᱚ ᱟᱞᱚ ᱡᱚᱠᱷᱚᱡ ᱫᱚ ᱢᱮᱱᱟᱜ ᱜᱮᱭᱟ ᱠᱟᱹᱴᱤᱡ ᱠᱟᱹᱴᱤᱡ ᱮᱢᱱᱤ ᱠᱚ ᱨᱟᱱ ᱨᱮᱦᱮᱫ ᱠᱚ ᱮᱢᱚᱜ ᱠᱟᱱᱟ ᱠᱚ ᱨᱟᱱ ᱨᱮᱫᱚ ᱟᱯᱟᱛᱚᱛᱚ ᱡᱚᱢ ᱫᱟᱞᱮ ᱟᱯᱟᱛᱚᱛᱚ ᱨᱮ ᱵᱟᱧᱪᱟᱜ ᱞᱟᱹᱜᱤᱫ ᱤᱱᱟᱹᱜᱮ ᱫᱚ ᱨᱟᱱ ᱨᱮᱭᱟᱜ ᱫᱚ ᱠᱩᱨᱩᱢᱩᱴᱩ ᱫᱚ ᱰᱷᱮᱨ ᱢᱮᱱᱟᱜ ᱛᱟᱞᱮᱭᱟ ᱟᱨ ᱚᱠᱚᱭ ᱞᱟᱹᱴᱩᱭ ᱨᱩᱣᱟᱹᱜ ᱠᱟᱱ ᱠᱷᱟᱱ ᱫᱚ ᱮᱴᱟᱜ ᱥᱮᱫᱞᱮ ᱤᱫᱤᱭᱮᱫ ᱠᱚᱣᱟ ᱞᱟᱹᱴᱩ ᱞᱟᱹᱴᱩ ᱡᱟᱭᱜᱟ ᱵᱟᱨᱦᱮ ᱞᱮ ᱤᱫᱤᱭᱮᱫ ᱠᱚᱣᱟᱞᱮ ᱚᱠᱟ ᱫᱚ ᱚᱠᱟ ᱦᱩᱭᱩᱜ ᱠᱟᱱᱟ ᱚᱠᱟ ᱫᱚ ᱱᱤᱝᱠᱟᱹ ᱛᱮᱜᱮ ᱨᱟᱱ ᱵᱟᱨᱦᱮ ᱛᱮᱜᱮ ᱵᱮᱥᱚᱜ ᱠᱟᱱᱟ ᱪᱤᱠᱤᱛᱥᱟ ᱛᱮᱜᱮ ᱴᱟᱠᱟ ᱯᱚᱭᱥᱟ ᱠᱷᱚᱨᱪᱟᱜ ᱠᱟᱱᱟ ᱟᱫᱚ ᱟᱞᱮ ᱱᱤᱭᱟᱹ ᱯᱟᱥᱟ ᱯᱟᱥᱤ ᱫᱚ ᱵᱟᱹᱱᱩᱜ ᱛᱟᱞᱮᱭᱟ ᱚᱱᱠᱟ ᱫᱚ ᱤᱱᱟᱹ ᱚᱡᱷᱟ ᱜᱩᱨᱩ ᱠᱚ ᱢᱮᱱᱟᱜ ᱠᱚᱣᱟ ᱩᱱᱠᱩ ᱠᱚᱴᱷᱮᱱ ᱜᱮᱞᱮ ᱨᱟᱱ ᱦᱮᱡᱩᱜ ᱠᱟᱱᱟᱞᱮ ᱟᱨ ᱩᱱᱠᱩ ᱫᱚ ᱵᱩᱜᱤᱜ ᱠᱟᱱᱟ ᱠᱚ ᱚᱠᱚᱭ ᱠᱚᱫᱚ ᱵᱟᱠᱚ ᱵᱩᱜᱤᱜ ᱠᱟᱱᱟ ᱰᱟᱠᱛᱟᱨ ᱨᱮᱦᱚᱸ ᱪᱟᱞᱟᱜ ᱠᱟᱱᱟ ᱩᱱᱠᱩ ᱫᱚ ᱵᱟᱨᱦᱮ ᱛᱮ ᱪᱟᱞᱟᱜ ᱠᱟᱱᱟ